ᱤᱧ ᱠᱟᱹᱴᱤᱡ ᱠᱷᱚᱱᱟᱜ ᱡᱟᱦᱟᱸᱧ ᱞᱟᱹᱴᱩᱭᱮᱱᱟ ᱚᱱᱟ ᱢᱚᱫᱽᱫᱷᱮ ᱨᱮ ᱤᱧ ᱡᱟᱦᱟᱸᱧ ᱧᱮᱞ ᱠᱮᱫᱟ ᱥᱮᱨᱢᱟ ᱨᱮᱭᱟᱜ ᱱᱟᱱᱟ ᱫᱷᱚᱨᱚᱱ ᱨᱮᱱ ᱜᱷᱚᱴᱚᱱᱟ ᱡᱮᱨᱚᱠᱚᱢ ᱫᱚ ᱦᱩᱭᱩᱜ ᱠᱟᱱᱟ ᱥᱤᱧ ᱪᱟᱸᱫᱚ ᱧᱤᱫᱟᱹ ᱪᱟᱸᱫᱚ ᱜᱩᱱᱦᱟᱹ ᱟᱨᱦᱚᱸ ᱥᱮᱨᱢᱟ ᱠᱷᱚᱱᱟᱜ ᱤᱯᱤᱞ ᱧᱩᱨᱦᱟᱹ ᱟᱨ ᱤᱧ ᱞᱟᱹᱜᱤᱫ ᱱᱤᱭᱟᱹ ᱫᱚ ᱥᱟᱹᱨᱤᱱᱟᱜ ᱢᱤᱫᱴᱮᱡ ᱟᱹᱰᱤ ᱢᱟᱱᱮ ᱵᱟᱰᱟᱭ ᱨᱮᱭᱟᱜ ᱵᱤᱥᱚᱭ ᱛᱟᱦᱮᱸ ᱞᱮᱱᱟ ᱡᱟ ᱤᱧ ᱵᱟᱰᱟᱭ ᱧᱟᱢ ᱠᱮᱫᱟ ᱟᱨ ᱥᱟᱹᱨᱤᱱᱟᱜ ᱤᱧ ᱱᱤᱭᱟᱹ ᱠᱚ ᱡᱩᱫᱤᱧ ᱧᱮᱞ ᱠᱟᱜ ᱠᱮᱭᱟ ᱡᱮ ᱢᱟᱱᱮ ᱥᱮᱨᱢᱟ ᱨᱮᱭᱟᱜ ᱡᱮ ᱱᱟᱱᱟ ᱨᱚᱠᱚᱢ ᱜᱚᱴᱷᱚᱱ ᱫᱟᱜ ᱡᱚᱠᱷᱚᱡ ᱪᱮᱫ ᱠᱟ ᱦᱩᱭᱩᱜᱼᱟ ᱥᱮᱨᱢᱟ ᱨᱮᱭᱟᱜ ᱜᱚᱴᱷᱚᱱ ᱢᱟᱱᱮ ᱢᱚᱡᱽ ᱛᱟᱦᱮᱸ ᱞᱮᱱᱠᱷᱟᱱ ᱪᱮᱫ ᱞᱮᱠᱟ ᱥᱟᱹᱨᱤ ᱥᱟᱹᱨᱤ ᱠᱟᱛᱷᱟ ᱞᱟᱹᱭ ᱛᱮ ᱡᱮ ᱤᱧ ᱱᱤᱭᱟᱹ ᱠᱚ ᱵᱟᱰᱟᱭ ᱧᱟᱢ ᱛᱮ ᱵᱟ ᱵᱟᱨᱮᱛᱮ ᱤᱧ ᱟᱹᱰᱤᱜᱤᱧ ᱠᱷᱩᱥᱤᱜᱼᱟ ᱛᱚ ᱟᱯᱮᱭᱟᱜ ᱪᱮᱫ ᱢᱚᱱᱛᱚᱵᱵᱚ ᱚᱱᱟ ᱡᱚᱫᱤ ᱟᱯᱮ ᱵᱟᱯᱮ ᱠᱩᱥᱤᱭᱟᱜ ᱠᱷᱟᱡ ᱛᱟᱦᱚᱞᱮ ᱚᱱᱟ ᱞᱟᱹᱭᱟᱹᱧ ᱯᱮ ᱟᱯᱮᱭᱟᱜ ᱢᱚᱱᱛᱚᱵᱵᱚ ᱫᱚ ᱪᱮᱫ ᱠᱟᱱᱟ